ᱡᱤᱭᱚᱱ ᱨᱮ ᱠᱟᱹᱨᱤ ᱫᱚ ᱟᱭᱢᱟ ᱞᱮᱠᱟᱱ ᱞᱟᱜᱟᱜᱼᱟ ᱚᱱᱟ ᱠᱚ ᱢᱩᱫᱽᱨᱮ ᱢᱤᱫ ᱴᱟᱱ ᱫᱚ ᱦᱩᱭᱩᱜ ᱠᱟᱱᱟ ᱜᱤᱫᱽᱨᱟᱹ ᱥᱮᱪᱮᱫ ᱰᱟᱦᱟᱨ ᱛᱮ ᱢᱚᱦᱰᱟ ᱠᱟᱭ ᱱᱚᱣᱟ ᱥᱮᱪᱮᱫ ᱰᱟᱦᱟᱨ ᱛᱮ ᱢᱤᱫᱴᱟᱝ ᱜᱤᱫᱽᱨᱟᱹ ᱪᱟᱪᱚ ᱠᱟᱭ ᱠᱷᱟᱱ ᱦᱟᱯᱮᱱ ᱫᱤ ᱨᱮ ᱩᱱᱤ ᱜᱤᱫᱽᱨᱟᱹ ᱥᱮᱪᱮᱫ ᱟᱨᱡᱟᱣ ᱠᱟᱛᱮ ᱢᱤᱫ ᱫᱤᱱ ᱱᱚᱣᱟ ᱥᱟᱶᱛᱟᱭ ᱢᱟᱨᱥᱟᱞᱟ ᱟᱨ ᱱᱚᱭᱟ ᱥᱟᱶᱛᱟ ᱨᱮᱭᱟᱜ ᱵᱷᱟᱹᱞᱟᱹᱭ ᱮ ᱠᱟᱹᱢᱤᱭᱟ ᱟᱭᱟᱜ ᱥᱮᱪᱮᱫ ᱨᱮᱭᱟᱜ ᱟᱹᱠᱤᱞ ᱫᱟᱲᱮ ᱛᱮ ᱟᱵᱚ ᱮᱴᱟᱜ ᱜᱤᱫᱽᱨᱟᱹᱣᱟᱜ ᱢᱮᱫᱼᱮ ᱵᱷᱩᱥᱟᱹᱲᱟ